ᱡᱤᱭᱟᱹᱞᱤ ᱠᱚ ᱟᱹᱛᱤᱧ ᱞᱟᱹᱜᱤᱫ ᱛᱮᱫᱚ ᱱᱤᱭᱟᱹ ᱥᱩᱨ ᱥᱩᱯᱩᱨ ᱨᱮᱫᱚ ᱟᱹᱰᱤᱜᱟᱱ ᱦᱟᱹᱨᱭᱟᱹᱲ ᱜᱷᱟᱥ ᱥᱮ ᱫᱟᱨᱮᱼᱱᱟᱹᱲᱤ ᱠᱚ ᱢᱮᱱᱟᱜᱼᱟ ᱟᱨ ᱵᱟᱹᱲᱤᱡ ᱦᱚᱭ ᱫᱟᱜ ᱟᱱᱟᱴ ᱥᱮ ᱯᱞᱟᱥᱴᱤᱠ ᱨᱮᱭᱟᱜ ᱥᱚᱢᱚᱭ ᱡᱤᱵᱽᱼᱡᱤᱭᱟᱹᱞᱤ ᱪᱮᱛᱟᱱ ᱨᱮ ᱱᱟᱱᱟ ᱨᱚᱠᱚᱢ ᱯᱨᱚᱵᱷᱟᱵᱽ ᱯᱟᱲᱟᱜ ᱠᱟᱱᱟ ᱡᱮᱢᱚᱱ ᱰᱩᱵᱟᱹ ᱫᱟᱜ ᱥᱚᱢᱚᱭ ᱜᱳᱴᱟ ᱡᱚᱠᱷᱚᱱ ᱫᱟᱜ ᱛᱮ ᱯᱮᱨᱮᱡᱚᱜ ᱠᱟᱱᱟ ᱛᱚᱠᱷᱚᱱ ᱡᱤᱵᱽᱼᱡᱤᱭᱟᱹᱞᱤ ᱠᱚ ᱵᱟᱦᱨᱮ ᱟᱹᱛᱤᱧ ᱞᱟᱹᱜᱤᱫ ᱵᱟᱝᱠᱚ ᱩᱰᱩᱠ ᱫᱟᱲᱮᱜ ᱠᱟᱱᱟ ᱯᱷᱚᱞᱮ ᱚᱲᱟᱜ ᱨᱮᱜᱮ ᱛᱚᱞ ᱠᱚ ᱛᱟᱦᱮᱱ ᱠᱟᱱᱟ ᱟᱨ ᱛᱮᱢᱚᱱ ᱵᱷᱟᱵᱮ ᱡᱚᱢ ᱵᱟᱝ ᱧᱟᱢ ᱠᱟᱛᱮᱜ ᱩᱢ ᱜᱩᱡᱩᱜ ᱠᱟᱱᱟ ᱟᱨ ᱟᱱᱟᱴ ᱦᱩᱭ ᱞᱮᱱᱠᱷᱟᱱ ᱟᱱᱟᱴ ᱫᱚ ᱦᱩᱭ ᱞᱮᱱᱠᱷᱟᱱ ᱫᱚ ᱵᱟᱹᱭᱦᱟᱹᱲ ᱨᱮ ᱥᱮ ᱵᱤᱨᱼᱵᱩᱨᱩ ᱨᱮ ᱜᱷᱟᱥ ᱠᱚ ᱵᱟᱝ ᱫᱟᱜ ᱠᱚ ᱵᱟᱝ ᱠᱷᱟᱹᱛᱤᱨ ᱛᱮ ᱜᱷᱟᱥ ᱠᱚ ᱵᱟᱝ ᱡᱟᱱᱟᱢᱚᱜ ᱠᱟᱱᱟ ᱟᱨ ᱚᱱᱟ ᱠᱷᱟᱹᱛᱤᱨ ᱛᱮ ᱡᱤᱵᱽᱼᱡᱤᱭᱟᱹᱞᱤ ᱠᱚ ᱡᱚᱢᱟᱜ ᱵᱟᱠᱚ ᱧᱟᱢᱫᱟ ᱥᱮ ᱦᱟᱹᱨᱭᱹᱲ ᱜᱷᱟᱥ ᱦᱚᱸ ᱵᱟᱠᱚ ᱧᱟᱢᱫᱟ ᱟᱨ ᱚᱱᱟ ᱠᱷᱟᱹᱛᱤᱨ ᱛᱮᱠᱚ ᱜᱩᱡᱩᱜ ᱠᱟᱱᱟ ᱟᱨ ᱱᱚᱝᱠᱟ ᱠᱚ ᱜᱚᱡ ᱞᱮᱱᱠᱷᱟᱱ ᱥᱮ ᱦᱚᱭ ᱵᱷᱟᱹᱨᱰᱩ ᱥᱮ ᱟᱱᱟᱴ ᱫᱟᱜ ᱦᱮᱡ ᱞᱮᱱᱠᱷᱟᱱ ᱫᱚ ᱢᱤᱫ ᱫᱤᱱ ᱦᱤᱞᱳᱜ ᱨᱮ ᱩᱱᱠᱩ ᱡᱤᱵᱽ ᱡᱤᱭᱟᱹᱞᱤ ᱪᱮᱛᱟᱱ ᱨᱮ ᱟᱭᱢᱟ ᱯᱨᱚᱵᱷᱟᱵᱽ ᱯᱟᱲᱟᱣ ᱫᱟᱲᱮᱭᱟᱜᱼᱟ ᱟᱨ ᱱᱟᱱᱟ ᱨᱚᱠᱚᱢ ᱥᱚᱢᱚᱥᱥᱟ ᱨᱮ ᱦᱚᱲ ᱥᱟᱛᱮᱜ ᱡᱤᱵᱽᱼᱡᱤᱭᱟᱹᱞᱤ ᱦᱚᱸᱠᱚ ᱯᱟᱲᱟᱣ ᱫᱟᱲᱮᱭᱟᱜᱼᱟ